ᱵᱮᱰ ᱫᱚ ᱟᱵᱚ ᱡᱮᱱᱚ ᱥᱟᱱᱟᱢ ᱦᱚᱲᱟᱜ ᱚᱲᱟᱜ ᱨᱮᱜᱮᱵᱚᱱ ᱵᱮᱣᱦᱟᱨ ᱢᱟ ᱪᱮᱫᱟᱜ ᱥᱮ ᱱᱚᱣᱟ ᱵᱮᱰ ᱨᱮᱵᱚᱱ ᱡᱟᱹᱯᱤᱡ ᱞᱮᱠᱷᱟᱱ ᱟᱹᱰᱤ ᱱᱟᱯᱟᱭ ᱡᱟᱹᱯᱤᱡ ᱦᱩᱭᱩᱜᱼᱟ ᱥᱟᱶᱛᱮ ᱟᱵᱚᱣᱟᱜ ᱡᱟᱦᱟᱸ ᱦᱚᱲᱢᱚ ᱨᱮᱱᱟᱜ ᱵᱤᱥᱤ ᱡᱟᱝ ᱚᱱᱟ ᱥᱚᱡᱷᱮ ᱛᱟᱦᱮᱱᱟ ᱰᱟᱸᱰᱟ ᱦᱟᱹᱥᱩ ᱠᱷᱚᱱ ᱥᱟᱦᱟ ᱨᱮ ᱫᱚᱦᱚ ᱠᱟᱵᱚᱱᱟ ᱦᱚᱲᱢᱚ ᱨᱮᱱᱟᱜ ᱨᱳᱜᱽ ᱟᱭᱢᱟ ᱨᱳᱜᱽ ᱟᱡᱟᱨ ᱠᱷᱚᱱ ᱟᱵᱚ ᱥᱟᱦᱟ ᱨᱮᱭ ᱫᱚᱦᱚ ᱠᱟᱵᱚᱱᱟ